ᱦᱮᱸ ᱞᱟᱹᱭᱢᱮ ᱦᱮᱸ ᱦᱮᱞᱳ ᱦᱮᱸ ᱠᱟᱹᱢᱤᱨᱤᱧ ᱚᱸᱻ

ᱮᱱᱮᱡ ᱥᱮᱨᱮᱧ ᱵᱮᱯᱟᱨᱛᱮᱢ ᱠᱩᱞᱤᱧᱟ ᱦᱮ ᱮᱱᱮᱡ ᱥᱮᱨᱮᱧ ᱫᱚ ᱪᱮᱫᱞᱮᱠᱟ ᱢᱟᱱᱮ ᱦᱚᱜᱼᱚᱭ ᱤᱭᱟᱹ ᱵᱟᱦᱟ ᱦᱩᱭᱮᱱ ᱛᱟᱵᱚᱱᱟ ᱛᱚ ᱵᱟᱦᱟ ᱢᱟᱱᱮ ᱤᱭᱟᱹ ᱵᱟᱦᱟ ᱨᱮᱵᱚᱢ ᱮᱱᱮᱡᱼᱟ ᱤᱭᱟᱹ ᱵᱟᱦᱟ ᱵᱚᱱ ᱞᱟᱹᱭᱼᱟ ᱚᱱᱟ ᱟᱨ ᱤᱭᱟᱹ ᱚᱱᱟᱫᱚ ᱡᱮᱦᱮᱛᱩ ᱞᱟᱜᱽᱲᱮ ᱮᱱᱮᱡ ᱠᱟᱱᱟ ᱦᱳᱭ ᱵᱟᱦᱟᱸ ᱫᱚ ᱦᱚᱜᱼᱚᱭ ᱤᱭᱟᱹ ᱯᱷᱟᱹᱜᱩᱱ ᱢᱟᱦᱟ ᱨᱮᱜᱮ ᱦᱩᱭᱩᱜᱼᱟ ᱥᱚᱨᱦᱟᱭ ᱥᱚᱨᱦᱟᱭ ᱫᱚ ᱪᱮᱫᱞᱮᱠᱟ ᱢᱟᱱᱮ ᱥᱚᱨᱦᱟᱭ ᱫᱚ ᱟᱵᱫᱚ ᱢᱚᱬᱮ ᱫᱤᱱ ᱫᱷᱚᱨᱮ ᱵᱚᱱ ᱥᱚᱨᱦᱟᱭᱚᱜᱼᱟ ᱛᱚ ᱟᱨ ᱥᱚᱨᱦᱟᱨ ᱫᱚ ᱪᱮᱫᱞᱮᱠᱟ ᱢᱟᱱᱮ ᱦᱮᱸ ᱯᱚᱛᱷᱚᱢ ᱫᱚ ᱦᱩᱭᱩᱜᱠᱟᱱ ᱛᱟᱵᱚᱱᱟ ᱤᱭᱟᱹ ᱩᱢ ᱢᱟᱦᱟ ᱵᱚᱸᱜᱟ ᱢᱟᱦᱟ ᱟᱨ ᱠᱷᱩᱱᱴᱟᱹᱣ ᱢᱟᱦᱟ ᱟᱨ ᱜᱮᱞᱮ ᱢᱟᱦᱟ ᱟᱨ ᱦᱟᱹᱠᱩ ᱠᱟᱴᱠᱚᱢ ᱟᱨ ᱥᱮᱸᱫᱽᱨᱟ ᱟᱨ ᱮᱱᱮᱡ ᱠᱚ ᱦᱩᱭᱩᱜ ᱛᱟᱵᱟᱱᱟ ᱥᱚᱨᱦᱟᱭ ᱨᱮᱵᱚᱱ ᱮᱱᱮᱡᱼᱟ ᱥᱚᱨᱦᱟᱭ ᱫᱚ ᱦᱚᱜᱼᱚᱭ ᱯᱳᱥ ᱢᱟᱦᱟᱨᱮ ᱦᱩᱭᱩᱜᱼᱟ

ᱪᱮᱫᱞᱮᱠᱟ ᱛᱩᱢᱫᱟᱜ ᱴᱟᱢᱟᱠ ᱦᱚᱜᱼᱚᱭ ᱛᱤᱨᱤᱭᱟᱹ ᱦᱟᱨᱢᱟᱹᱱᱤᱭᱟᱢ ᱵᱟᱱᱟᱢ ᱚᱱᱟ ᱠᱚᱜᱮ ᱦᱚᱭ ᱚᱱᱟᱜᱮ ᱮᱱᱮᱡ ᱠᱩ ᱤᱫᱤᱭᱮᱫᱚ ᱪᱮᱫᱞᱮᱠᱟ ᱦᱚᱜᱼᱚᱭ ᱫᱚᱝ ᱞᱟᱜᱽᱲᱮ ᱥᱚᱨᱦᱟᱭ ᱱᱚᱣᱟᱠᱩᱡ ᱜᱮ ᱛᱤᱱ ᱥᱚᱢᱚᱭ ᱠᱚ ᱮᱱᱮᱡᱼᱟ ᱦᱚᱜᱼᱚᱭ ᱥᱚᱨᱦᱟᱭ ᱫᱚ ᱥᱚᱢᱚᱭ ᱠᱚ ᱮᱱᱮᱡᱼᱟ ᱯᱩᱡᱟᱹ ᱵᱟᱲᱟ ᱠᱟᱛᱮᱫ ᱥᱮ ᱵᱚᱸᱜᱟ ᱢᱟᱦᱟ ᱦᱤᱞᱟᱹᱜ ᱯᱩᱡᱟᱹ ᱵᱟᱲᱟ ᱠᱟᱛᱮᱫ ᱚᱱᱟ ᱠᱚ ᱦᱩᱭ ᱠᱟᱛᱮ ᱮᱱᱮᱡ ᱠᱟᱛᱮ ᱚᱱᱟᱜᱮ ᱦᱮᱸ

ᱟᱨ ᱵᱟᱯᱞᱟ ᱨᱮᱵᱚᱱ ᱮᱱᱮᱡ ᱠᱟᱱᱟ ᱚᱱᱟᱠᱩᱡ ᱜᱮ ᱦᱮᱸ ᱴᱷᱤᱠ ᱜᱮᱭᱟ ᱦᱳᱭ ᱦᱳᱭ